ᱯᱩᱨᱵᱚ ᱵᱚᱨᱫᱷᱚᱢᱟᱱ ᱡᱮᱞᱟ ᱨᱮ ᱠᱷᱚᱵᱚᱨ ᱟᱞᱮ ᱯᱮᱯᱟᱨ ᱢᱟᱫᱽᱫᱷᱚᱢ ᱛᱮᱞᱮ ᱧᱟᱢᱟ ᱡᱮᱢᱚᱱ ᱟᱱᱚᱱᱫᱚ ᱵᱟᱡᱟᱨ ᱯᱚᱛᱛᱨᱤᱠᱟ ᱚᱱᱟ ᱥᱟᱶᱛᱮ ᱥᱚᱝᱵᱟᱫ ᱯᱚᱛᱛᱨᱤᱠᱟ ᱮᱢᱟᱱ ᱠᱚ ᱯᱮᱯᱟᱨ ᱢᱮᱱᱟᱜ ᱟᱠᱟᱫᱟ ᱚᱱᱟ ᱥᱟᱶᱛᱮ ᱴᱤᱵᱷᱤ ᱪᱮᱱᱮᱞ ᱦᱚᱸ ᱢᱮᱱᱟᱜ ᱠᱟᱫᱟ ᱡᱮᱢᱚᱱ ᱮ ᱵᱤ ᱯᱤ ᱟᱱᱚᱱᱫᱚ ᱪᱚᱵᱵᱤᱥ ᱜᱷᱚᱱᱴᱟ ᱡᱤ ᱵᱟᱝᱞᱟ ᱡᱤ ᱪᱚᱵᱵᱤᱥ ᱜᱷᱚᱱᱴᱟ ᱮᱢᱟᱱ ᱠᱚ ᱪᱮᱱᱮᱞ ᱢᱮᱱᱟᱜ ᱟᱠᱟᱫᱟ ᱚᱱᱟ ᱠᱚ ᱪᱮᱱᱮᱞ ᱢᱟᱫᱽᱫᱷᱚᱢᱛᱮ ᱟᱞᱮ ᱵᱚᱨᱫᱷᱚᱢᱟᱱ ᱡᱮᱞᱟ ᱨᱮᱱᱟᱜ ᱠᱷᱚᱵᱚᱨ ᱞᱮ ᱵᱟᱰᱟᱭ ᱫᱟᱲᱮᱭᱟᱜᱼᱟ ᱪᱮᱱᱮᱞ ᱢᱟᱫᱽᱫᱷᱚᱢ ᱛᱮ ᱟᱞᱮ ᱟᱭᱢᱟ ᱵᱤᱵᱷᱤᱱᱱᱚ ᱥᱮ ᱯᱟᱲᱦᱟᱜ ᱫᱤᱠ ᱫᱤᱭᱮ ᱠᱷᱚᱵᱚᱨ ᱞᱮ ᱧᱟᱢᱟ ᱯᱮᱯᱟᱨ ᱢᱟᱫᱽᱫᱷᱚᱢ ᱛᱮᱦᱚᱸ ᱞᱮ ᱧᱟᱢ ᱜᱮᱭᱟ ᱟᱨ ᱵᱤᱵᱷᱤᱱᱱᱚ ᱨᱟᱡᱽᱱᱳᱭᱛᱤᱠ ᱠᱷᱚᱵᱚᱨ ᱦᱚᱸᱞᱮ ᱧᱟᱢ ᱜᱮᱭᱟ ᱡᱮ ᱴᱤᱵᱷᱤ ᱨᱮᱠᱚ ᱠᱷᱚᱵᱚᱨ ᱞᱮ ᱧᱮᱞᱟ ᱡᱮ ᱨᱟᱡᱽᱱᱳᱭᱛᱤᱠ ᱫᱚᱞ ᱠᱚ ᱞᱟᱹᱭᱟ ᱡᱮ ᱱᱚᱣᱟᱞᱮ ᱠᱚᱨᱟᱣ ᱯᱮᱭᱟ ᱡᱮᱢᱚᱱ ᱠᱚᱞ ᱞᱮ ᱠᱚᱨᱟᱣ ᱯᱮᱭᱟ ᱨᱟᱥᱛᱟ ᱞᱮ ᱠᱚᱨᱟᱣ ᱯᱮᱭᱟ ᱮᱢᱟᱱ ᱠᱚᱠᱚ ᱫᱟᱹᱵᱤᱭᱟ ᱥᱮᱠᱚ ᱞᱟᱹᱭᱟ ᱠᱤᱱᱛᱩ ᱚᱱᱟ ᱵᱟᱝᱠᱚ ᱠᱚᱨᱟᱣᱟ ᱥᱚᱨᱠᱟᱨ ᱴᱷᱮᱡ ᱱᱤᱭᱟᱹᱜᱮ ᱟᱞᱮᱭᱟᱜ ᱫᱟᱹᱵᱤ ᱛᱟᱞᱮ ᱥᱮᱞᱮ ᱫᱟᱹᱵᱤᱭᱟᱭᱟ ᱥᱚᱨᱠᱟᱨ ᱡᱮ ᱟᱞᱮᱭᱟᱜ ᱱᱚᱣᱟ ᱠᱟᱹᱢᱤ ᱦᱩᱭ ᱠᱚᱜ ᱛᱟᱞᱮ ᱤᱱᱟᱹᱜᱮ ᱥᱚᱨᱠᱟᱨ ᱴᱷᱮᱡ ᱟᱞᱮᱭᱟᱜ ᱱᱮᱦᱚᱸᱨ ᱛᱟᱦᱮᱱᱟ ᱡᱮ ᱟᱞᱮᱭᱟᱜ ᱱᱚᱣᱟ ᱠᱟᱹᱢᱤ ᱦᱩᱭ ᱠᱚᱜ ᱛᱟᱞᱮ ᱢᱟ